ᱱᱟᱦᱟᱜ ᱡᱩᱜᱽ ᱨᱮ ᱞᱟᱠᱪᱟᱨ ᱮᱱᱮᱡ ᱥᱮᱨᱮᱧ ᱟᱹᱰᱤ ᱜᱮ ᱵᱚᱫᱚᱞᱟᱠᱟᱱᱟ ᱱᱮᱛᱟᱨ ᱫᱚ ᱟᱹᱰᱤ ᱨᱚᱠᱚᱢ ᱦᱚᱨᱚᱜ ᱵᱟᱸᱫᱮ ᱱᱟᱱᱟᱨᱚᱠᱚᱢ ᱛᱮᱠᱚ ᱥᱟᱡᱟᱜ ᱠᱟᱱᱟ ᱱᱮᱛᱟᱨ ᱫᱚ ᱥᱟᱯᱴᱟ ᱵᱟᱸᱫᱮ ᱟᱨ ᱵᱚᱦᱚᱜ ᱨᱮ ᱥᱩᱞᱟᱹᱠ ᱠᱚᱠᱚ ᱦᱚᱨᱚᱜᱽ ᱛᱟᱦᱮᱸᱡ ᱥᱩᱫᱨᱮ ᱟᱨ ᱢᱟᱞᱟ ᱢᱩᱫᱟᱹᱢ ᱠᱚ ᱦᱚᱨᱚᱜᱽ ᱛᱟᱦᱮᱸᱡ ᱵᱟᱠᱲᱤ ᱠᱚᱠᱚ ᱦᱚᱨᱚᱜᱽ ᱛᱟᱦᱮᱸᱡ ᱡᱟᱸᱜᱟᱨᱮ ᱯᱟᱭᱡᱚᱱ ᱠᱚᱠᱚ ᱦᱚᱨᱚᱜᱽ ᱛᱟᱦᱮᱸᱡ ᱟᱭᱩ ᱵᱟᱵᱟ ᱠᱚ ᱱᱚᱝᱠᱟ ᱠᱚ ᱥᱟᱡᱟᱜ ᱛᱟᱦᱮᱸᱡ ᱟᱨ ᱵᱟᱵᱟ ᱦᱚᱲ ᱛᱟᱠᱚ ᱫᱚ ᱫᱷᱩᱛᱤ ᱫᱟᱦᱲᱤ ᱠᱚᱞᱜᱟ ᱠᱚ ᱦᱚᱨᱚᱜᱟ ᱮᱱᱮᱡ ᱥᱮᱨᱮᱧ ᱨᱮ ᱚᱱᱟ ᱠᱚᱜᱮ ᱱᱮᱛᱟᱨ ᱫᱚ ᱵᱟᱝ ᱧᱮᱞᱚᱜᱚᱜ ᱠᱟᱱᱟ ᱚᱱᱟᱠᱚᱜᱮ ᱵᱚᱫᱚᱞᱟᱠᱟᱱᱟ ᱟᱨ ᱮᱱᱮᱡ ᱥᱮᱨᱮᱧ ᱦᱚᱸ ᱥᱮᱫᱟᱭ ᱫᱚ ᱵᱟᱦᱟ ᱥᱚᱨᱦᱟᱭ ᱢᱟᱜ ᱢᱚᱬᱮ ᱟᱹᱰᱤ ᱨᱟᱹᱥᱠᱟᱹ ᱨᱚᱢᱚᱡᱽ ᱜᱮ ᱦᱩᱭᱩᱜ ᱛᱟᱦᱮᱸᱡ ᱱᱮᱛᱟᱨ ᱫᱚ ᱚᱱᱠᱟ ᱵᱟᱝ ᱦᱩᱭᱩᱜ ᱠᱟᱱᱟ ᱢᱟᱭᱤᱠᱛᱮ ᱵᱟᱡᱟᱣ ᱠᱟᱛᱮ ᱠᱚ ᱮᱱᱮᱡ ᱥᱮᱨᱮᱧᱮᱫᱟ ᱤᱱᱟᱹ ᱠᱚᱜᱮ ᱵᱚᱫᱚᱞᱟᱠᱟᱱᱟ ᱟᱨ ᱱᱚᱣᱟ ᱱᱤᱛᱳᱜ ᱧᱮᱞᱚᱜ ᱠᱟᱱᱟ ᱟᱹᱰᱤ ᱜᱮ ᱦᱚᱨᱚᱜ ᱵᱟᱸᱫᱮ ᱦᱚᱸ ᱵᱚᱫᱚᱞᱟᱠᱟᱱᱟ ᱫᱤᱠᱩ ᱠᱚᱣᱟᱜ ᱰᱨᱮᱥ ᱠᱚᱠᱚ ᱦᱚᱨᱚᱜ ᱮᱫᱟ ᱟᱵᱚ ᱦᱚᱲ ᱦᱚᱯᱚᱱ ᱦᱚᱸ ᱟᱵᱚᱱᱟᱜ ᱦᱚᱨᱚᱜ ᱵᱟᱸᱫᱮ ᱫᱚᱠᱚ ᱦᱤᱲᱤᱧᱮᱫᱟ ᱚᱱᱟ ᱠᱚᱜᱮ ᱵᱚᱫᱚᱞ ᱦᱮᱡ ᱠᱟᱱᱟ ᱥᱟᱱᱟᱢ ᱠᱚᱜᱮ ᱩᱭᱦᱟᱹᱨ ᱞᱟ ᱠᱛᱤ ᱠᱟᱱ ᱛᱟᱵᱚᱱᱟ ᱡᱮ ᱯᱟ ᱦᱤᱞᱟᱜ ᱠᱚ ᱡᱟᱛᱮ ᱵᱚᱱ ᱵᱮᱵᱚᱦᱟᱨ ᱫᱟᱲᱮ ᱞᱮᱠᱷᱟᱱ ᱟᱹᱰᱤ ᱜᱮ ᱱᱟᱯᱟᱭ ᱠᱚᱜᱼᱟ ᱢᱟᱱᱮ ᱪᱤᱱᱦᱟᱰ ᱫᱚᱦᱚ ᱞᱮᱠᱟ ᱩᱭᱦᱟᱹᱨ ᱫᱚᱦᱚ ᱞᱮᱠᱟ ᱚᱱᱟ ᱠᱚ ᱞᱟᱹᱠᱛᱤ ᱠᱟᱱᱟ ᱱᱟᱦᱟᱜ ᱫᱚ ᱱᱟᱦᱟᱜ ᱞᱮᱠᱟᱜᱮ ᱥᱮᱫᱟᱭ ᱫᱚ ᱥᱮᱫᱟᱭ ᱞᱮᱠᱟᱜᱮ ᱠᱤᱪᱷᱩ ᱠᱤᱪᱷᱩ ᱫᱚ ᱩᱭᱦᱟᱹᱨ ᱫᱚᱦᱚ ᱞᱮᱠᱟᱱᱟᱜ ᱡᱤᱱᱤᱥ ᱫᱚ ᱫᱚᱦᱚ ᱫᱚᱨᱠᱟᱨ ᱚᱱᱟ ᱠᱚᱜᱮ ᱥᱟᱱᱟᱢ ᱦᱚᱲ ᱜᱮ ᱱᱟᱯᱟᱭ ᱛᱮᱵᱚᱱ ᱵᱮᱵᱚᱦᱟᱨᱟ